ᱦᱮᱞᱳ ᱱᱤᱭᱟᱹ ᱠᱤ ᱩᱢᱩᱞ ᱨᱮᱥᱴᱩᱨᱮᱱᱴ ᱠᱟᱱᱟ ᱤᱧ ᱫᱚ ᱫᱚᱫᱚᱢᱟ ᱠᱷᱚᱱᱤᱧ ᱞᱟᱹᱭᱮᱫ ᱛᱟᱸᱦᱮᱱᱟ ᱦᱮᱸ ᱱᱚᱱᱫᱤᱱᱤ ᱢᱟᱨᱰᱤ ᱢᱟᱱᱮ ᱵᱟᱲᱟᱭ ᱥᱟᱱᱟᱧ ᱠᱟᱱᱟ ᱚᱱᱟ ᱨᱮᱥᱴᱨᱮᱱᱴ ᱫᱚ ᱨᱚᱵᱤᱵᱟᱨ ᱡᱷᱤᱡ ᱛᱟᱸᱦᱮᱱᱟ ᱥᱮ ᱥᱳᱢᱵᱟᱨ ᱡᱷᱤᱡ ᱛᱟᱸᱦᱮᱱᱟ ᱢᱟᱱᱮ ᱥᱟᱢᱱᱮᱨ ᱢᱟᱥ ᱤᱧᱨᱮᱱ ᱠᱩᱲᱤᱭᱟᱜ ᱵᱟᱨᱛᱷᱰᱮ ᱯᱚᱸᱪᱤᱥ ᱛᱟᱨᱤᱠᱷ ᱟᱫᱚ ᱚᱱᱟᱜᱤᱧ ᱟᱸᱡᱚᱢ ᱠᱟᱫᱟ ᱟᱯᱮᱭᱟᱜ ᱨᱮᱥᱴᱩᱨᱮᱱᱴ ᱨᱮ ᱢᱚᱸᱡ ᱢᱚᱸᱡ ᱡᱚᱢᱟᱜ ᱠᱚᱯᱮ ᱵᱮᱱᱟᱣᱟ ᱟᱨ ᱫᱚᱠᱟᱱ ᱵᱚᱞᱮ ᱡᱟᱸᱦᱟᱭ ᱠᱚ ᱦᱟᱛᱟᱣᱟ ᱥᱟᱯᱞᱟᱭ ᱠᱚᱣᱟ ᱟᱫᱚᱧ ᱢᱮᱱᱫᱟ ᱯᱟᱸᱥᱥᱚ ᱯᱤᱥ ᱡᱚᱫᱤᱧ ᱦᱟᱛᱟᱣᱟ ᱢᱟᱱᱮ ᱪᱮᱫ ᱞᱮᱠᱟ ᱟᱯᱮ ᱯᱩᱭᱥᱟᱹ ᱯᱮ ᱦᱟᱛᱟᱣᱟ ᱦᱚᱭᱛᱳ ᱯᱟᱸᱥᱥᱳ ᱯᱤᱥ ᱠᱷᱚᱡ ᱰᱷᱮᱨ ᱤᱧ ᱦᱟᱛᱟᱣ ᱠᱮᱫᱟ ᱚᱱᱟ ᱨᱮᱭᱟᱜ ᱚᱯᱷᱟᱨ ᱠᱚ ᱡᱚᱫᱤᱯᱮ ᱮᱢᱚᱜ ᱠᱷᱟᱡ ᱚᱱᱟ ᱵᱟᱲᱟᱭ ᱥᱟᱱᱟᱧ ᱛᱟᱸᱦᱮᱜᱼᱟ ᱟᱫᱚ ᱡᱤᱱᱤᱥ ᱢᱟᱧ ᱦᱟᱛᱟᱣ ᱠᱮᱜ ᱟᱫᱚ ᱟᱯᱮᱭᱟᱜ ᱴᱟᱠᱟ ᱪᱮᱫ ᱞᱮᱠᱟ ᱵᱷᱟᱵᱮᱧ ᱯᱮᱢᱮᱱᱴᱟ ᱚᱱᱮ ᱚᱱᱟ ᱵᱟᱹᱧ ᱵᱩᱡ ᱫᱟᱲᱮᱭᱟᱜ ᱠᱟᱱᱟ ᱮ ᱴᱤ ᱮᱢᱛᱮ ᱥᱮ ᱯᱷᱳᱱᱯᱮ ᱛᱮ ᱥᱮ ᱠᱮᱥ ᱵᱟᱵᱚᱫᱛᱮ ᱟᱫᱚ ᱚᱱᱟᱜᱤᱧ ᱢᱮᱱᱫᱟ ᱚᱱᱮ ᱚᱱᱟ ᱯᱮ ᱵᱟᱲᱟᱭ ᱦᱚᱪᱚᱧ ᱠᱷᱟᱡ ᱟᱹᱰᱤᱜᱮ ᱵᱷᱟᱹᱜᱤ ᱠᱚᱜᱼᱟ